ᱦᱮᱞᱳ ᱟᱢᱫᱚ ᱠᱤ ᱜᱟᱹᱰᱤ ᱰᱨᱟᱭᱵᱷᱟᱨ ᱠᱟᱱᱟᱢ ᱤᱧ ᱤᱧ ᱞᱩᱠᱲᱤ ᱛᱤᱨ ᱠᱷᱚᱱᱤᱧ ᱨᱚᱲᱫᱟ ᱥᱟᱱᱛᱤ ᱢᱩᱨᱢᱩ ᱜᱟᱯᱟ ᱟᱢᱟᱜ ᱜᱟᱹᱰᱤ ᱧᱟᱢᱚᱜᱼᱟ ᱜᱟᱹᱰᱤ ᱵᱷᱟᱲᱟ ᱞᱮᱠᱟᱛᱮ ᱜᱟᱯᱟ ᱢᱟᱱᱮ ᱮᱜᱟᱨᱳ ᱢᱟᱭᱤᱞ ᱤᱧ ᱪᱟᱞᱟᱜᱼᱟ ᱛᱚ ᱵᱷᱟᱲᱟ ᱛᱤᱱᱟᱹᱜ ᱮᱢ ᱦᱟᱛᱟᱣᱟ ᱵᱷᱟᱲᱟ ᱦᱚᱸ ᱵᱟᱨᱚᱥᱚ ᱴᱷᱤᱠ ᱜᱮᱭᱟ ᱟᱪᱪᱷᱟ ᱵᱟᱨᱚᱥᱚ ᱜᱮ ᱦᱟᱛᱟᱣ ᱢᱮ ᱛᱚ ᱜᱟᱯᱟ ᱤᱧ ᱫᱚᱥ ᱵᱟᱡᱮ ᱠᱷᱚᱱ ᱚᱲᱟᱜ ᱠᱷᱚᱱ ᱩᱰᱩᱠᱚᱜ ᱦᱩᱭᱩᱜ ᱛᱤᱧᱟᱹ ᱛᱟᱨᱯᱚᱨᱮ ᱫᱚᱥ ᱵᱟᱡᱮ ᱠᱷᱚᱱ ᱜᱟᱹᱰᱤ ᱟᱹᱜᱩᱭ ᱢᱮ ᱤᱧ ᱴᱷᱮᱡ ᱴᱷᱤᱠ ᱜᱮᱭᱟ ᱴᱷᱤᱠ ᱜᱮᱭᱟ